ᱟᱵᱚ ᱪᱮᱫ ᱱᱚᱣᱟ ᱚᱨᱠᱮᱥᱴᱟᱨ ᱦᱩᱭᱩᱜ ᱠᱟᱱᱟ ᱱᱚᱣᱟ ᱫᱚ ᱟᱵᱚ ᱥᱟᱶᱛᱟ ᱫᱤᱠ ᱫᱤᱭᱮ ᱫᱚ ᱟᱹᱰᱤᱜᱮ ᱵᱟᱹᱲᱤᱡᱽ ᱜᱮᱭᱟ ᱪᱮᱫᱟᱜ ᱥᱮ ᱱᱚᱣᱟ ᱚᱨᱠᱮᱥᱴᱟᱨ ᱦᱩᱭᱩᱜ ᱠᱟᱱᱟ ᱛᱚ ᱟᱵᱚ ᱨᱮᱱ ᱢᱟᱹᱭ ᱵᱟᱹᱵᱩ ᱛᱟᱠᱚ ᱥᱮ ᱵᱤᱴᱤ ᱛᱟᱠᱚ ᱚᱱᱟ ᱧᱮᱞ ᱠᱚ ᱪᱟᱞᱟᱜ ᱠᱟᱱᱟ ᱚᱱᱟ ᱠᱚ ᱧᱮᱞᱮᱜ ᱠᱷᱟᱱ ᱩᱱᱠᱩ ᱯᱟᱲᱦᱟᱣ ᱥᱮᱫ ᱢᱚᱱ ᱵᱟᱝ ᱞᱟᱜᱟᱜ ᱠᱟᱱ ᱛᱟᱠᱚᱣᱟ ᱤᱥᱠᱩᱞ ᱠᱚ ᱵᱟᱹᱠᱩ ᱪᱟᱞᱟᱜ ᱠᱟᱱᱟ ᱥᱮ ᱱᱚᱣᱟ ᱚᱨᱠᱮᱥᱴᱟᱨ ᱠᱚ ᱦᱩᱭᱩᱜ ᱠᱟᱱ ᱠᱷᱟᱱ ᱟᱵᱚᱣᱟᱜ ᱮᱱᱮᱡ ᱥᱮᱨᱮᱧ ᱦᱚᱸᱠᱚ ᱦᱤᱲᱤᱧ ᱮᱫᱟ ᱪᱮᱫᱟᱜ ᱥᱮ ᱱᱚᱣᱟ ᱚᱨᱠᱮᱥᱴᱟᱨ ᱨᱮ ᱡᱟᱦᱟᱸ ᱠᱚ ᱟᱹᱜᱩᱭᱮᱜ ᱠᱚᱣᱟ ᱥᱮᱨᱮᱧ ᱠᱚ ᱥᱮ ᱵᱚᱠᱥ ᱠᱚᱠᱚ ᱟᱹᱜᱩᱭᱮᱫᱟ ᱚᱱᱟ ᱯᱚᱭᱥᱟ ᱫᱤᱭᱮ ᱠᱚ ᱟᱹᱜᱩᱭᱮᱜᱼᱟ ᱥᱮ ᱚᱱᱟᱠᱚ ᱡᱟᱦᱟᱸ ᱥᱮᱨᱮᱧ ᱠᱚᱠᱚ ᱥᱮᱨᱮᱧ ᱮᱫᱟ ᱥᱮᱠᱚ ᱪᱟᱹᱞᱩᱭᱮᱫᱟ ᱚᱱᱟ ᱦᱚᱸ ᱱᱚᱣᱟ ᱮᱱᱮᱡ ᱠᱚ ᱮᱱᱮᱡ ᱠᱟᱱᱟ ᱢᱮᱱᱠᱷᱟᱱ ᱟᱵᱚ ᱥᱟᱶᱛᱟ ᱨᱮᱭᱟᱜ ᱡᱟᱦᱟᱸ ᱟᱹᱨᱤᱪᱟᱹᱞᱤ ᱠᱚ ᱢᱮᱱᱟᱜᱼᱟ ᱥᱮ ᱞᱟᱭᱼᱞᱟᱠᱪᱟᱨ ᱠᱚ ᱢᱮᱱᱟᱜᱼᱟ ᱚᱱᱟ ᱠᱚ ᱦᱤᱲᱤᱧ ᱮᱫᱟ ᱚᱱᱟᱛᱮ ᱱᱚᱣᱟ ᱚᱨᱠᱮᱥᱴᱟᱨ ᱫᱚ ᱱᱚᱣᱟ ᱚᱨᱠᱮᱥᱴᱟᱨ ᱨᱮ ᱡᱟᱦᱟᱸ ᱛᱤᱱᱟᱹᱜ ᱢᱟᱹᱭ ᱵᱟᱹᱵᱩ ᱛᱟᱠᱚ ᱠᱚ ᱦᱤᱡᱩᱜ ᱠᱟᱱᱟ ᱥᱮ ᱵᱤᱴᱤ ᱛᱟᱠᱚ ᱠᱚ ᱦᱤᱡᱩᱜ ᱠᱟᱱᱟ ᱚᱱᱟ ᱧᱮᱞᱛᱮ ᱩᱱᱠᱩᱣᱟᱜ ᱢᱚᱱᱮᱨᱮ ᱟᱹᱰᱤ ᱵᱟᱹᱲᱤᱡ ᱯᱨᱚᱵᱷᱟᱵᱽ ᱦᱩᱭᱩᱜ ᱠᱟᱱᱟ ᱥᱮ ᱱᱚᱣᱟ ᱚᱨᱠᱮᱥᱴᱟᱨ ᱨᱮ ᱟᱭᱳᱼᱵᱟᱵᱟ ᱛᱟᱠᱚ ᱡᱟᱦᱟᱸ ᱦᱟᱺᱰᱤ ᱯᱟᱹᱣᱨᱟᱹ ᱠᱚ ᱟᱠᱷᱨᱤᱧᱮᱫᱟ ᱚᱱᱟ ᱦᱟᱺᱰᱤ ᱯᱟᱹᱣᱨᱟᱹ ᱩᱱᱠᱩ ᱵᱟᱹᱵᱩ ᱛᱟᱠᱚ ᱩᱢᱮᱨ ᱨᱮᱱ ᱞᱟᱹᱴᱩ ᱦᱚᱲ ᱠᱚ ᱧᱩᱭᱮᱜ ᱠᱷᱟᱱ ᱩᱱᱠᱩ ᱵᱟᱹᱲᱤᱡ ᱠᱟᱹᱢᱤ ᱠᱚ ᱠᱟᱹᱢᱤᱭᱮᱫᱟ ᱥᱮ ᱱᱤᱭᱟᱹ ᱚᱨᱠᱮᱥᱴᱟᱨ ᱦᱚᱛᱮ ᱛᱮ ᱟᱵᱚ ᱨᱮᱱ ᱜᱤᱫᱽᱨᱟᱹ ᱠᱚ ᱥᱮ ᱢᱟᱹᱭ ᱵᱟᱹᱵᱩ ᱛᱟᱠᱚ ᱡᱟᱦᱟᱸ ᱤᱥᱠᱩᱞ ᱠᱚᱠᱚ ᱯᱟᱲᱦᱟᱜ ᱠᱟᱱᱟ ᱚᱱᱟ ᱯᱟᱲᱦᱟᱜ ᱠᱚᱦᱚᱸ ᱠᱚ ᱦᱤᱲᱤᱧ ᱮᱫᱟ ᱥᱮ ᱯᱟᱲᱦᱟᱜ ᱥᱮᱫ ᱢᱚᱱ ᱦᱚᱸ ᱵᱟᱝ ᱞᱟᱜᱟᱜ ᱠᱟᱱ ᱛᱟᱠᱚᱣᱟ ᱟᱨ ᱡᱟᱦᱟᱸ ᱧᱤᱫᱟᱹ ᱚᱨᱠᱮᱥᱴᱟᱨ ᱦᱩᱭᱩᱜ ᱠᱟᱱᱟ ᱩᱱ ᱜᱮᱠᱚ ᱵᱟᱹᱵᱩ ᱛᱟᱠᱚ ᱠᱚ ᱧᱮᱞ ᱠᱚ ᱪᱟᱞᱟᱜ ᱠᱟᱱᱟ ᱟᱨ ᱱᱤᱭᱟᱹ ᱚᱨᱠᱮᱥᱴᱟᱨ ᱦᱚᱛᱮᱫ ᱛᱮᱜᱮ ᱟᱵᱚᱣᱟᱜ ᱡᱟᱦᱟᱸ ᱛᱤᱱᱟᱹᱜ ᱮᱱᱮᱡ ᱥᱮᱨᱮᱧ ᱠᱚ ᱥᱮ ᱞᱟᱭᱼᱞᱟᱠᱪᱟᱨ ᱟᱹᱨᱤᱪᱟᱹᱞᱤ ᱠᱚ ᱚᱱᱟ ᱫᱤᱱ ᱫᱤᱱ ᱛᱮ ᱠᱚᱢ ᱪᱟᱞᱟᱜ ᱠᱟᱱᱟ ᱚᱱᱟ ᱠᱷᱟᱹᱛᱤᱨ ᱟᱵᱚ ᱱᱚᱣᱟ ᱞᱟᱹᱠᱛᱤ ᱦᱩᱭᱩᱜ ᱛᱟᱵᱚᱱᱟ ᱡᱮ ᱟᱵᱚᱣᱟᱜ ᱡᱟᱛᱮ ᱱᱤᱭᱟᱹ ᱞᱟᱭᱼᱞᱟᱠᱪᱟᱨ ᱠᱚ ᱵᱟᱝ ᱪᱟᱵᱟᱜ ᱢᱟ ᱚᱱᱟ ᱜᱮᱵᱚᱱ ᱠᱩᱨᱩᱢᱩᱴᱩᱭ ᱢᱟ